ᱟᱵᱚ ᱱᱚᱣᱟ ᱫᱷᱟᱹᱨᱛᱤ ᱨᱮ ᱦᱚᱲ ᱡᱮᱢᱚᱱ ᱫᱤᱠᱩ ᱠᱚ ᱵᱟ ᱲᱛᱤ ᱤᱫᱤᱜ ᱠᱟᱢᱟ ᱱᱚᱝᱠᱟ ᱜᱮ ᱡᱚᱛᱚ ᱞᱮᱠᱟᱱᱟᱜ ᱵᱮᱵᱚᱥᱛᱟ ᱦᱟᱛᱟᱣ ᱞᱟᱜᱤᱫ ᱫᱚ ᱫᱟᱨᱮ ᱨᱚᱦᱚᱭ ᱟ ᱰᱤ ᱟᱸᱴ ᱢᱤᱫᱴᱟᱝ ᱟ ᱰᱤ ᱢᱟᱨᱟᱝ ᱢᱤᱫᱴᱟᱝ ᱢᱟᱱᱮ ᱠᱟᱢᱤᱦᱚᱨᱟ ᱠᱟᱱᱟ ᱱᱚᱣᱟ ᱠᱟᱢᱤᱦᱚᱨᱟ ᱫᱚ ᱡᱮᱞᱮᱠᱟ ᱱᱚᱜᱼᱚᱭ ᱱᱚᱣᱟ ᱫᱟᱨᱮ ᱵᱟᱝ ᱨᱚᱦᱚᱭ ᱞᱮᱠᱷᱟᱡ ᱛᱤᱱᱟᱹᱜ ᱜᱟᱱ ᱵᱟᱹᱲᱛᱤ ᱦᱚᱲ ᱠᱚ ᱦᱩᱭᱩᱜ ᱠᱟᱱᱟ ᱚᱠᱥᱤᱡᱮᱱ ᱚᱵᱟᱵ ᱛᱮ ᱨᱳᱜᱽᱼᱟᱡᱟᱨ ᱠᱚ ᱵᱤᱥᱤ ᱦᱩᱭ ᱫᱟᱲᱮᱭᱟᱜᱼᱟ ᱠᱟᱨᱚᱱ ᱫᱟᱨᱮ ᱠᱷᱚᱱ ᱟᱵᱚ ᱚᱠᱥᱤᱡᱮᱱ ᱵᱚᱱ ᱧᱟᱢᱟ ᱥᱮᱭ ᱦᱤᱥᱟᱹᱵ ᱛᱮ ᱱᱚᱣᱟ ᱚᱠᱥᱤᱡᱮᱱ ᱧᱟᱢ ᱞᱟ ᱜᱤᱫ ᱛᱮ ᱟᱵᱚ ᱫᱟᱨᱮ ᱨᱚᱦᱚᱭ ᱦᱩᱭᱩᱜ ᱛᱟᱵᱚᱱᱟ ᱫᱟᱨᱮ ᱨᱚᱦᱚᱭ ᱡᱟᱭᱜᱟ ᱠᱚᱫ ᱚ ᱡᱮᱞᱮᱠᱟ ᱞᱟᱹᱴᱩ ᱰᱟᱦᱟᱨ ᱫᱷᱟᱨᱮ ᱨᱮ ᱠᱮᱱᱮᱞ ᱯᱟᱦᱟᱲ ᱮᱢᱟᱱ ᱠᱚᱨᱮ ᱠᱷᱮᱛᱼᱦᱟᱥᱟ ᱯᱤᱸᱰᱷᱟᱹ ᱩᱜᱷᱟᱲ ᱡᱟᱦᱟᱸ ᱫᱚ ᱞᱟᱴᱩ ᱯᱤᱸᱰᱷᱟᱹ ᱱᱚᱣᱟ ᱠᱚᱨᱮ ᱛᱟᱨᱯᱚᱨᱮ ᱡᱟᱦᱟᱸ ᱠᱚᱨᱮ ᱠᱷᱟᱥ ᱵᱷᱤᱴᱟᱹ ᱞᱟᱴᱩ ᱡᱟᱭᱜᱟ ᱚᱱᱟ ᱠᱚᱨᱮ ᱮᱢᱟᱱᱛᱮᱱ ᱠᱚ ᱱᱤᱭᱟᱹ ᱠᱚᱡ ᱡᱟᱭᱜᱟ ᱨᱮ ᱫᱟᱨᱮ ᱨᱚᱦᱚᱭ ᱞᱮᱠᱷᱟᱡ ᱟᱵᱚ ᱵᱤᱥᱤ ᱚᱠᱥᱤᱡᱮᱱ ᱵᱚᱱ ᱧᱟᱢ ᱫᱟᱲᱮᱭᱟᱜᱼᱟ ᱚᱱᱟᱛᱮ ᱟᱵᱚ ᱢᱟ ᱱᱢᱤ ᱡᱚᱛᱚᱠᱷᱚᱱ ᱵᱷᱟ ᱜᱤ ᱵᱚᱱ ᱛᱟᱦᱮᱸ ᱫᱟᱲᱮᱭᱟᱜᱼᱟ ᱚᱠᱥᱤᱡᱮᱱ ᱚᱵᱷᱟᱵ ᱛᱮ ᱠᱳᱱᱳ ᱨᱳᱜᱽᱼᱟᱡᱟᱨ ᱵᱟᱝ ᱦᱩᱭᱩᱜᱼᱟ